ᱦᱮᱞᱳ ᱡᱚᱦᱟᱨᱜᱮ ᱟᱞᱮ ᱠᱚᱞᱠᱟᱛᱟ ᱠᱷᱚᱱᱞᱮ ᱦᱤᱡᱩᱜ ᱠᱟᱱᱟ ᱮᱫ ᱥᱟᱱᱛᱤᱱᱤᱠᱮᱛᱚᱱ ᱢᱤᱭᱩᱡᱤᱭᱟᱢ ᱧᱮᱞ ᱛᱚ ᱚᱱᱟ ᱛᱟᱞᱟ ᱰᱟᱦᱟᱨ ᱨᱮᱜᱮ ᱟᱞᱮᱭᱟᱜ ᱚᱴᱳ ᱵᱟᱹᱲᱤᱡ ᱮᱱᱟ ᱛᱚ ᱚᱴᱳ ᱵᱟᱞᱟᱭ ᱢᱮᱱ ᱮᱫᱟ ᱱᱤᱭᱟᱹ ᱚᱴᱳ ᱫᱚ ᱱᱤᱛᱠᱷᱚᱱ ᱫᱚ ᱵᱟᱝ ᱴᱷᱤᱠᱚᱜᱼᱟ ᱠᱟᱨᱚᱱ ᱚᱱᱟ ᱚᱴᱳ ᱴᱷᱤᱠ ᱠᱷᱟᱹᱛᱤᱨ ᱛᱮ ᱢᱤᱫ ᱜᱷᱚᱱᱴᱟ ᱴᱟᱭᱤᱢ ᱞᱟᱜᱟᱜᱼᱟ ᱛᱚ ᱢᱤᱫ ᱜᱷᱚᱱᱴᱟ ᱴᱟᱭᱤᱢ ᱞᱟᱜᱟᱣ ᱠᱷᱟᱹᱛᱤᱨ ᱛᱮ ᱟᱞᱮᱭᱟᱜ ᱦᱚᱸ ᱟᱭᱢᱟ ᱴᱷᱤᱠᱥᱩᱢᱳᱭ ᱨᱮ ᱧᱮᱞᱦᱚ ᱵᱟᱞᱮ ᱧᱟᱢᱟ ᱟᱨ ᱫᱮᱨᱤ ᱦᱳᱭᱳᱜ ᱛᱟᱞᱮᱭᱟ ᱚᱱᱟᱛᱮ ᱟᱢ ᱴᱷᱮᱱᱞᱮ ᱯᱷᱳᱱ ᱠᱮᱫᱟ ᱡᱮ ᱟᱢᱟᱜ ᱱᱟᱶᱟ ᱚᱴᱚ ᱢᱮᱱᱟᱜ ᱠᱷᱟᱱ ᱟᱞᱮᱴᱷᱮᱱ ᱠᱳᱞᱢᱮ ᱟᱨ ᱯᱚᱭᱥᱟᱫᱚ ᱡᱟᱦᱟᱱᱟᱜ ᱜᱮᱵᱚ ᱴᱷᱤᱠᱟᱹ ᱟᱠᱟᱜ ᱚᱱᱟ ᱯᱚᱭᱥᱟ ᱜᱮᱞᱮ ᱮᱢᱟᱢᱟ ᱟᱢᱠᱤ ᱱᱤᱭᱟᱹ ᱚᱴᱳ ᱛᱟᱲᱟ ᱛᱟᱹᱹᱲᱤᱢ ᱠᱳᱞ ᱫᱟᱲᱮᱭᱟᱜᱼᱟ ᱥᱮ ᱵᱟᱝ ᱟᱨ ᱠᱳᱞ ᱠᱷᱟᱱᱮᱢ ᱟᱞᱮᱭᱟᱜ ᱱᱤᱭᱟᱹ ᱱᱟᱢᱵᱟᱨ ᱨᱮ ᱯᱷᱳᱱ ᱢᱮ ᱟᱨ ᱛᱟᱲᱟᱛᱟᱹᱲᱤ ᱞᱚᱜᱚᱱ ᱦᱤᱡᱩᱜ ᱢᱮ ᱟᱨ ᱚᱱᱟ ᱞᱚᱜᱚᱱ ᱦᱮᱡ ᱠᱟᱛᱮᱫ ᱟᱞᱮ ᱴᱷᱤᱠ ᱥᱩᱢᱳᱭ ᱨᱮ ᱧᱮᱞᱦᱚᱸ ᱦᱳᱭᱳᱜ ᱛᱟᱞᱮᱭᱟ ᱟᱨ ᱟᱞᱮ ᱥᱟᱱᱟᱢ ᱦᱚᱲᱟᱜ ᱥᱩᱵᱤᱫᱟ ᱦᱚᱸ ᱦᱳᱭᱳᱜ ᱛᱟᱞᱮᱭᱟ ᱟᱨ ᱚᱲᱟᱜ ᱢᱚᱸᱡᱽ ᱛᱮᱞᱮ ᱨᱩᱣᱟᱹᱲ ᱫᱟᱲᱮᱭᱟᱜᱼᱟ ᱴᱷᱤᱠ ᱥᱩᱢᱳᱭ ᱨᱮᱜᱮ ᱡᱚᱦᱟᱨᱜᱮ ᱱᱤᱭᱟᱹᱜᱮ ᱤᱧᱫᱚᱧ ᱢᱮᱱ ᱠᱷᱚᱡᱚᱜ ᱠᱟᱱ ᱛᱟᱦᱮᱸᱫᱼᱟ